ᱦᱮᱸ ᱦᱮᱞᱳ

ᱚᱠᱟᱴᱟᱜ ᱠᱤᱪᱨᱤᱡ ᱮᱢ ᱫᱚᱦᱚ ᱚᱴᱚ ᱞᱮᱫᱟ ᱳᱚ ᱛᱤᱥ ᱮᱢ ᱫᱚᱦᱚ ᱚᱴᱚ ᱞᱮᱫᱟ

ᱪᱮᱫ ᱪᱮᱫ ᱥᱚᱢᱚᱥᱟᱢ ᱟᱹᱭᱠᱟᱹᱣ ᱮᱫᱟ ᱢᱟᱱᱮ ᱪᱮᱠᱟᱣ ᱟᱠᱟᱱᱟ ᱯᱷᱤᱴᱤᱝ ᱵᱟᱝ ᱴᱷᱤᱠ ᱟᱠᱟᱱᱟ ᱟᱪᱪᱷᱟ ᱚᱱᱟ ᱫᱚ ᱯᱟᱥᱮᱫ ᱵᱷᱩᱞ ᱛᱮ ᱦᱩᱭ ᱟᱠᱟᱱᱟ ᱤᱧᱟᱜ ᱴᱨᱮᱞᱟᱨ ᱨᱮ ᱟᱭᱢᱟ ᱠᱟᱹᱢᱤ ᱦᱚᱲ ᱠᱚ ᱦᱮᱱᱟᱜ ᱠᱚᱣᱟ ᱥᱮ ᱟᱫᱚ ᱟᱫᱚ ᱤᱧ ᱫᱚ ᱤᱧ ᱮᱥᱠᱟᱨ ᱛᱮᱫᱚ ᱵᱟᱹᱧ ᱥᱮᱞᱟᱭ ᱜᱮᱭᱟ ᱩᱱᱠᱩ ᱦᱳᱭ ᱛᱳ ᱡᱟᱦᱟ ᱞᱮᱠᱟᱢ ᱢᱮᱱ ᱚᱴᱚ ᱞᱮᱫᱟ ᱵᱟᱝ ᱠᱚ ᱵᱩᱡᱷᱟᱹᱣ ᱟᱠᱟᱫᱟ ᱩᱱᱠᱩ ᱮᱠᱷᱳᱱᱳ ᱠᱟᱹᱢᱤ ᱩᱱᱟᱹ ᱢᱚᱸᱡᱽ ᱟᱣᱨᱤ ᱠᱚ ᱥᱮᱲᱟᱭᱟ ᱩᱱᱠᱩ ᱠᱟᱹᱢᱤ ᱥᱮᱲᱟ ᱞᱟᱹᱜᱤᱫ ᱞᱮ ᱮᱢᱟ ᱟᱠᱚ ᱠᱟᱱᱟ ᱟᱫᱚ ᱥᱮᱞᱟᱭ ᱪᱮᱫ ᱮᱫᱟᱠᱩ ᱚᱱᱠᱟ ᱚᱱᱠᱟ ᱠᱟᱛᱮᱜᱮ ᱴᱷᱤᱠ ᱜᱮᱭᱟ ᱛᱟᱦᱚᱞᱮ ᱟᱢ ᱱᱮᱠᱥᱴ ᱛᱤᱥ ᱮᱢ ᱟᱹᱜᱩ ᱚᱴᱚ ᱠᱟᱜᱼᱟ ᱦᱮᱸ ᱦᱮᱸ ᱵᱮᱥ ᱴᱷᱤᱠ ᱜᱮᱭᱟ ᱢᱟᱯ ᱡᱳᱜ ᱠᱚ ᱢᱚᱸᱡᱽ ᱛᱮ ᱮᱢ ᱠᱟᱛᱮ ᱟᱹᱜᱩ ᱚᱴᱚᱠᱟᱜ ᱢᱮ ᱤᱧ ᱡᱩᱛ ᱠᱟᱛᱟᱢᱟ ᱦᱮᱸ ᱵᱮᱥ